ᱜᱟᱹᱭ ᱰᱟᱝᱨᱟ ᱥᱮ ᱢᱤᱦᱩ ᱢᱮᱨᱚᱢ ᱪᱮᱫ ᱞᱮᱠᱟᱛᱮ ᱵᱩᱡᱷᱟᱹᱣ ᱧᱟᱢᱟ ᱡᱮ ᱱᱩᱭᱮ ᱨᱩᱣᱟᱹᱜ ᱠᱟᱱᱟ ᱥᱮ ᱥᱤᱢ ᱥᱩᱠᱨᱤ ᱪᱤᱠᱟᱹ ᱞᱮᱠᱟ ᱪᱮᱫ ᱞᱮᱠᱟᱭ ᱨᱩᱣᱟᱹᱜ ᱠᱟᱱᱟ ᱚᱱᱟ ᱪᱤᱠᱟᱹ ᱛᱮᱞᱮ ᱵᱩᱡᱷᱟᱹᱣ ᱧᱟᱢᱟ ᱚᱱᱟ ᱚᱱᱟ ᱱᱤᱛᱤᱧ ᱞᱟᱹᱭᱟ ᱥᱤᱢ ᱡᱮᱢᱚᱱ ᱥᱤᱢ ᱠᱚ ᱨᱩᱣᱟᱹ ᱞᱮᱱ ᱠᱷᱟᱱ ᱫᱚ ᱩᱱᱠᱩ ᱞᱮ ᱵᱩᱡᱷᱟᱹᱣ ᱧᱟᱢ ᱠᱚᱣᱟ ᱡᱮ ᱵᱟᱭ ᱡᱚᱢᱟ ᱜᱷᱟᱱᱮ ᱜᱷᱟᱱᱮ ᱫᱟᱜ ᱮ ᱧᱩᱭᱟ ᱠᱷᱟᱹᱞᱤ ᱫᱷᱩᱨ ᱢᱩᱨᱟᱹᱜ ᱟᱭ ᱚᱱᱟᱛᱮ ᱵᱩᱡᱷᱟᱹᱣᱟ ᱟᱞᱮ ᱱᱩᱭᱫᱚᱭ ᱨᱩᱣᱟᱹᱜ ᱠᱟᱱᱟ ᱛᱚᱠᱷᱚᱱ ᱜᱮ ᱩᱱᱤᱭᱟᱜ ᱨᱟᱱ ᱢᱩᱨᱜᱟᱹᱱ ᱠᱚᱫᱚᱞᱮ ᱮᱢᱟᱭᱟ ᱥᱩᱠᱨᱤᱭᱟᱜ ᱥᱩᱠᱴᱤ ᱦᱚᱸ ᱵᱩᱡᱷᱟᱹᱜᱼᱟ ᱡᱮ ᱦᱚᱲᱢᱚ ᱠᱚᱭ ᱞᱚᱞᱚᱜᱼᱟ ᱵᱟᱭ ᱡᱚᱢᱟ ᱫᱟᱜ ᱵᱟᱭ ᱡᱚᱢᱟ ᱵᱟᱭ ᱧᱩᱭᱟ ᱡᱚᱢᱟᱜ ᱠᱚ ᱵᱟᱭ ᱡᱚᱢᱟ ᱱᱚᱝᱠᱟᱞᱮ ᱵᱩᱡᱷᱟᱹᱣᱟ ᱤᱱᱟᱹᱜ ᱛᱮᱜᱮ ᱵᱩᱡᱷᱟᱹᱣ ᱟᱞᱮ ᱡᱮ ᱱᱩᱭᱫᱚᱭ ᱨᱩᱣᱟᱹᱜ ᱠᱟᱱᱟᱭᱮ ᱢᱮᱨᱚᱢ ᱠᱚ ᱢᱮᱨᱚᱢ ᱠᱚᱫᱚ ᱵᱷᱟᱹᱨᱣᱟᱹ ᱧᱟᱢ ᱠᱚᱣᱟ ᱨᱩᱣᱟᱹ ᱧᱟᱢ ᱠᱚᱣᱟ ᱦᱟᱸᱯᱟᱱᱤ ᱧᱟᱢ ᱠᱚᱣᱟ ᱪᱮᱫ ᱠᱚᱪᱚᱝ ᱮᱢᱟᱱ ᱛᱮᱭᱟᱜ ᱨᱳᱜᱽ ᱠᱚ ᱧᱟᱢ ᱠᱚᱣᱟ ᱩᱱᱠᱩ ᱦᱚᱸ ᱚᱱᱮ ᱚᱱᱠᱟ ᱵᱷᱮᱜᱟᱨ ᱵᱷᱮᱜᱟᱨ ᱠᱚ ᱧᱟᱢ ᱠᱚᱣᱟ ᱢᱤ ᱢᱤᱫ ᱜᱚᱴᱮᱡ ᱡᱤᱭᱟᱹᱞᱤ ᱛᱳ ᱚᱱᱠᱟᱜᱮ ᱩᱱᱠᱩᱣᱟᱜ ᱨᱟᱱ ᱩᱱᱠᱩᱣᱟᱜ ᱨᱟᱱ ᱢᱩᱨᱜᱟᱹᱱ ᱦᱚᱸ ᱥᱟᱯᱲᱟᱣ ᱨᱮᱞᱮ ᱫᱚᱦᱚ ᱠᱟᱜᱼᱟ ᱜᱟᱹᱭ ᱰᱟᱝᱨᱟ ᱠᱚ ᱩᱱᱠᱩ ᱦᱚᱸ ᱵᱟ ᱨᱩᱣᱟᱹ ᱥᱟᱵ ᱞᱮᱠᱚ ᱠᱷᱟᱡ ᱩᱱᱠᱩ ᱦᱚᱸ ᱵᱟᱠᱚ ᱯᱟᱹᱜᱩᱨᱟ ᱠᱷᱩᱨᱟᱹ ᱧᱟᱢ ᱠᱚᱣᱟ ᱩᱱᱠᱩ ᱦᱚᱸ ᱱᱟᱱᱟ ᱜᱚᱴᱮᱡ ᱨᱳᱜᱽ ᱛᱟᱠᱚ ᱦᱚᱸᱜᱼᱚ ᱱᱚᱣᱟ ᱠᱚ ᱨᱳᱜᱽ ᱚᱪᱚᱜᱽ ᱞᱟᱹᱜᱤᱫ ᱛᱮ ᱥᱮ ᱫᱟᱨᱟᱢ ᱞᱟᱹᱜᱤᱫ ᱛᱮ ᱰᱟᱠᱛᱟᱨ ᱞᱮ ᱢᱟᱜᱟᱣ ᱠᱚᱣᱟ ᱰᱟᱠᱛᱟᱨ ᱦᱮᱡ ᱠᱚ ᱥᱳᱭ ᱠᱚᱣᱟ ᱨᱟᱱ ᱠᱚ ᱮᱢᱚᱜᱼᱟ ᱚᱱᱟ ᱪᱮᱫ ᱞᱮᱠᱟ ᱠᱚ ᱞᱟᱹᱭᱟ ᱚᱱᱟ ᱵᱷᱟᱵᱮ ᱞᱮ ᱡᱚᱢ ᱦᱚᱪᱚ ᱠᱚᱣᱟ